ᱤᱧᱟᱹᱜ ᱠᱷᱩᱥᱤᱭᱟᱜ ᱤᱥᱤᱱᱫᱚ ᱦᱩᱭᱩᱜ ᱠᱟᱱᱟ ᱡᱤᱞ ᱩᱛᱩ ᱟᱨ ᱡᱟᱦᱟᱸ ᱨᱮᱭᱟᱜ ᱨᱮᱭᱟᱜ ᱨᱮᱥᱤᱯᱤᱫᱚ ᱦᱩᱭᱩᱜ ᱠᱟᱱᱟ ᱱᱚᱠᱟ ᱜᱮᱫᱡᱤᱞ ᱦᱟᱛᱟᱣ ᱦᱩᱭᱩᱜᱼᱟ ᱟᱨ ᱚᱱᱟᱫᱚ ᱯᱤᱸᱭᱟᱡᱽ ᱨᱚᱥᱩᱱ ᱟᱫᱟ ᱡᱤᱨᱮ ᱦᱚᱞᱩᱫ ᱞᱚᱵᱚᱱ ᱛᱮᱞ ᱱᱤᱭᱟᱹᱠᱩ ᱞᱟᱜᱟᱜᱼᱟ ᱛᱚ ᱯᱚᱛᱷᱚᱢ ᱫᱚ ᱤᱧ ᱡᱤᱞᱤᱧ ᱟᱹᱨᱩᱵ ᱥᱟᱯᱷᱟᱭᱟ ᱚᱱᱟ ᱯᱚᱨᱮ ᱠᱚᱬᱟᱭᱤᱧ ᱜᱮᱥᱨᱮᱧ ᱞᱟᱫᱤᱭᱟ ᱚᱱᱟ ᱛᱟᱭᱱᱚᱢ ᱛᱮ ᱥᱩᱱᱩᱢᱤᱧ ᱫᱩᱞᱟ ᱥᱩᱱᱩᱢ ᱫᱩᱞ ᱠᱟᱛᱮᱫ ᱯᱮᱸᱭᱟᱡᱽ ᱤᱧ ᱞᱟᱜᱟᱣᱟ ᱯᱮᱸᱭᱟᱡ ᱞᱟᱜᱟᱣ ᱠᱟᱛᱮᱫ ᱟᱫᱟ ᱨᱚᱥᱩᱱ ᱱᱤᱭᱟᱹᱠᱩᱧ ᱞᱟᱜᱟᱣᱟ ᱤᱱᱟᱹ ᱯᱚᱨᱮ ᱡᱤᱞᱤᱧ ᱠᱚᱬᱟᱭ ᱢᱚᱫᱷᱮ ᱨᱮᱧ ᱮᱢᱟᱣᱟᱜᱼᱟ ᱮᱨᱯᱚᱨ ᱤᱟᱱᱹᱯᱚᱨᱮ ᱚᱱᱟᱠᱩ ᱢᱚᱡᱽ ᱛᱮᱧ ᱜᱷᱟᱱᱴᱟ ᱵᱟᱲᱟ ᱠᱟᱛᱮᱫ ᱮᱠᱴᱩ ᱥᱮᱫᱚᱧᱚᱜ ᱩᱪᱩᱭᱟ ᱚᱱᱟ ᱥᱮᱫᱚ ᱞᱮᱱᱠᱷᱟᱱ ᱰᱷᱟᱠᱱᱟᱧ ᱮᱢᱟᱜᱼᱟ ᱰᱷᱟᱠᱱᱟ ᱮᱢᱠᱟᱛᱮᱫ ᱥᱮᱫᱚ ᱦᱩᱭ ᱞᱮᱱᱠᱷᱟᱡ ᱞᱚᱵᱚᱱ ᱞᱟᱜᱟᱣ ᱠᱟᱛᱮᱫ ᱤᱱᱟᱹ ᱛᱟᱭᱱᱚᱢ ᱥᱟᱥᱟᱝ ᱡᱤᱨᱮ ᱫᱷᱚᱱᱮ ᱯᱟᱛᱟ ᱞᱚᱵᱚᱱ ᱱᱤᱭᱟᱹᱠᱩ ᱮᱢ ᱠᱟᱛᱮᱫ ᱟᱨᱛᱷᱚᱲᱟᱧ ᱯᱤᱥᱟᱣ ᱦᱟᱛᱟᱲᱚᱜ ᱛᱟᱨᱯᱚᱨᱮ ᱚᱱᱟ ᱦᱩᱭ ᱠᱟᱛᱮᱫ ᱡᱚᱠᱷᱚᱱ ᱥᱮᱫᱚ ᱥᱮᱫᱚ ᱧᱮᱞᱚᱜᱼᱟ ᱛᱚᱠᱷᱚᱱ ᱮᱠᱴᱩ ᱫᱟᱢ ᱮᱢ ᱦᱩᱭᱩᱜᱼᱟ ᱫᱟᱜ ᱮᱢᱠᱟᱛᱮᱫ ᱚᱱᱟᱧ ᱥᱮᱫᱚ ᱧᱚᱜ ᱩᱪᱩᱭᱟ ᱛᱟᱯᱚᱨᱮ ᱥᱮᱫᱚ ᱧᱚᱜ ᱦᱩᱭᱞᱮᱱᱠᱷᱟᱡ ᱞᱟᱹᱵᱤᱫᱧᱚᱜ ᱞᱮᱱᱠᱷᱟᱡ ᱜᱚᱨᱚᱢ ᱢᱚᱥᱞᱟ ᱮᱢᱠᱟᱛᱮᱫ ᱤᱧ ᱟᱨ ᱛᱷᱚᱲᱟ ᱜᱟᱱ ᱤᱧ ᱞᱚᱞᱚᱭᱟ ᱛᱟᱯᱚᱨ ᱞᱚᱞᱚᱯᱚᱨ ᱯᱷᱮᱰ ᱠᱟᱛᱮᱫ ᱫᱷᱚᱱᱮ ᱯᱟᱛᱟ ᱞᱟᱜᱟᱣ ᱠᱟᱛᱮᱫ ᱤᱧ ᱯᱷᱮᱴᱟ